ᱱᱚᱣᱟ ᱥᱟᱶᱛᱟᱞᱤ ᱯᱟᱹᱨᱥᱤ ᱦᱟᱨᱟᱼᱵᱩᱨᱩ ᱨᱮ ᱟᱵᱚᱣᱟᱜ ᱡᱟᱦᱟᱸ ᱟᱵᱚ ᱥᱟᱱᱛᱟᱲ ᱦᱚᱲ ᱟᱹᱰᱤ ᱜᱟᱹᱦᱤᱨ ᱥᱟᱞᱟᱜ ᱩᱭᱦᱟᱹᱨ ᱞᱟᱹᱠᱛᱤ ᱠᱟᱱᱟ ᱠᱟᱨᱚᱱ ᱱᱚᱣᱟ ᱥᱟᱱᱛᱟᱞᱤ ᱯᱟᱹᱨᱥᱤ ᱡᱟᱦᱟᱸ ᱟᱹᱰᱤᱜᱮ ᱥᱚᱨᱮᱥ ᱟᱱᱟᱜ ᱯᱟᱹᱨᱥᱤ ᱠᱟᱱᱟ ᱡᱟᱦᱟᱸ ᱫᱚ ᱫᱷᱟᱹᱨᱛᱤ ᱡᱟᱠᱟᱛ ᱨᱮ ᱯᱟᱹᱨᱥᱤ ᱨᱮᱱᱟᱜ ᱮᱱᱮᱢ ᱡᱩᱫᱤ ᱵᱚᱱ ᱧᱮᱞᱟ ᱥᱟᱹᱨᱤᱜᱮ ᱟᱹᱰᱤ ᱡᱩᱠᱛᱤ ᱡᱩᱠᱛᱚ ᱱᱚᱣᱟ ᱯᱟᱹᱨᱥᱤ ᱠᱟᱱ ᱛᱟᱵᱚᱱᱟ ᱟᱨ ᱱᱚᱣᱟ ᱦᱟᱨᱟᱼᱵᱩᱨᱩ ᱞᱟᱹᱜᱤᱫ ᱥᱮ ᱱᱚᱣᱟ ᱡᱚᱛᱚᱱ ᱡᱚᱜᱟᱣ ᱫᱚᱦᱚ ᱞᱟᱹᱜᱤᱫ ᱟᱵᱚ ᱱᱚᱣᱟ ᱯᱟᱹᱨᱥᱤ ᱤᱫᱤ ᱠᱟᱛᱮᱫ ᱟᱹᱰᱤ ᱠᱷᱚᱸᱫᱽᱨᱚᱸᱫᱽ ᱦᱳᱭᱳᱜ ᱛᱟᱵᱚᱱᱟ ᱟᱵᱚ ᱵᱟᱰᱟᱭ ᱦᱩᱭᱩᱜ ᱛᱟᱵᱚᱱᱟ ᱟᱨ ᱟᱵᱚᱨᱮᱱ ᱦᱚᱲ ᱠᱚᱴᱷᱮᱱ ᱱᱚᱣᱟ ᱯᱟᱹᱨᱥᱤ ᱵᱟᱹᱲᱛᱤ ᱠᱟᱭᱛᱮ ᱯᱟᱥᱱᱟᱣ ᱫᱚᱨᱠᱟᱨ ᱠᱟᱱᱟ ᱯᱟᱥᱱᱟᱣ ᱫᱚ ᱱᱚᱣᱟ ᱠᱟᱨᱚᱱ ᱛᱮ ᱱᱚᱝᱠᱟ ᱠᱟᱛᱮᱫ ᱯᱟᱥᱱᱟᱣ ᱦᱩᱭᱩᱜᱼᱟ ᱡᱟᱦᱟᱸ ᱫᱚ ᱱᱚᱣᱟ ᱯᱟᱹᱨᱥᱤ ᱟᱵᱚ ᱯᱟᱹᱨᱥᱤ ᱛᱮ ᱵᱟᱹᱲᱛᱤ ᱠᱟᱭᱛᱮ ᱟᱵᱚ ᱛᱟᱞᱟᱨᱮ ᱟᱵᱚ ᱵᱚᱱ ᱨᱚᱲ ᱢᱟ ᱡᱟᱦᱟᱸᱨᱮᱜᱮ ᱡᱟᱦᱟᱸ ᱨᱮᱵᱚᱱ ᱪᱟᱞᱟᱜᱼᱟ ᱟᱨ ᱡᱟᱦᱟᱸᱭ ᱜᱮ ᱫᱤᱠᱩ ᱯᱩᱥᱤ ᱠᱚ ᱛᱟᱦᱮᱱ ᱨᱮᱦᱚᱸ ᱚᱸᱰᱮ ᱫᱚ ᱱᱚᱣᱟ ᱥᱟᱱᱛᱟᱲᱤ ᱯᱟᱹᱨᱥᱤ ᱛᱮᱜᱮ ᱟᱵᱚᱣᱟᱜ ᱯᱟᱹᱨᱥᱤ ᱛᱮᱜᱮ ᱨᱚᱲ ᱫᱚᱨᱠᱟᱨ ᱠᱟᱱᱟ ᱚᱱᱟ ᱥᱟᱶᱛᱮ ᱱᱤᱛᱚᱜ ᱡᱟᱦᱟᱸ ᱱᱚᱣᱟ ᱯᱟᱹᱨᱥᱤ ᱵᱟᱧᱪᱟᱣ ᱨᱮᱱᱟᱜ ᱡᱟᱦᱟᱸ ᱱᱚᱣᱟ ᱢᱤᱫᱴᱟᱝ ᱰᱟᱦᱟᱨ ᱦᱚᱸ ᱠᱟᱱᱟ ᱡᱟᱦᱟᱸ ᱫᱚ ᱟᱵᱚᱣᱟᱜ ᱡᱟᱦᱟᱸ ᱚᱞᱪᱤᱠᱤ ᱤᱥᱠᱨᱤᱯᱴ ᱢᱮᱱᱟᱜᱼᱟ ᱚᱱᱟ ᱚᱞᱪᱤᱠᱤ ᱤᱥᱠᱨᱤᱯᱴ ᱥᱮ ᱚᱞᱪᱤᱠᱤ ᱡᱟᱦᱟᱸ ᱟᱵᱚᱣᱟᱜ ᱪᱤᱠᱤ ᱢᱮᱱᱟᱜᱼᱟ ᱚᱱᱟ ᱪᱤᱠᱤᱛᱮ ᱟᱵᱚ ᱵᱚᱱ ᱵᱟᱹᱲᱛᱤ ᱠᱟᱭᱛᱮ ᱟᱵᱚ ᱵᱚᱱ ᱯᱟᱲᱦᱟᱣ ᱫᱟᱲᱮᱭᱟᱜᱼᱟ ᱚᱞ ᱫᱟᱲᱮᱭᱟᱜᱼᱟ ᱮᱸᱰᱮ ᱠᱷᱟᱱ ᱟᱵᱚ ᱱᱚᱣᱟ ᱥᱟᱱᱛᱟᱲᱤ ᱯᱟᱹᱨᱥᱤ ᱦᱟᱨᱟᱼᱵᱩᱨᱩᱭ ᱨᱮ ᱱᱚᱣᱟ ᱯᱟᱹᱨᱥᱤ ᱡᱚᱛᱚᱱ ᱡᱚᱜᱟᱣ ᱨᱮ ᱥᱮ ᱱᱚᱣᱟ ᱛᱟᱦᱮᱸᱨᱮ ᱟᱹᱰᱤᱜᱮ ᱜᱚᱲᱚᱭ ᱮᱢᱚᱜᱼᱟ ᱱᱚᱣᱟ ᱚᱞᱪᱤᱠᱤᱛᱮ ᱚᱱᱟ ᱪᱤᱠᱟᱹ ᱟᱵᱚ ᱥᱟᱱᱟᱢ ᱦᱚᱲᱜᱮ ᱱᱚᱣᱟ ᱚᱞᱪᱤᱠᱤ ᱡᱟᱦᱟᱸ ᱠᱟᱱᱟ ᱥᱟᱱᱛᱟᱲᱤ ᱯᱟᱹᱨᱥᱤ ᱨᱮᱱᱟᱜ ᱡᱟᱦᱟᱸ ᱤᱥᱠᱨᱤᱯᱴ ᱚᱞᱪᱤᱠᱤ ᱱᱚᱣᱟ ᱚᱞᱪᱤᱠᱤ ᱫᱚ ᱟᱵᱚ ᱵᱚᱱ ᱥᱮᱬᱟᱭ ᱢᱟ ᱮᱸᱰᱮᱠᱷᱟᱱ ᱱᱚᱣᱟ ᱵᱚᱱ ᱥᱮᱬᱟ ᱞᱮᱠᱟᱱ ᱟᱵᱚ ᱡᱩᱫᱤ ᱥᱟᱱᱟᱢ ᱦᱚᱲᱜᱮ ᱱᱚᱣᱟ ᱚᱞᱪᱤᱠᱤ ᱵᱚᱱ ᱥᱮᱬᱟ ᱫᱟᱲᱮᱭᱟᱜᱼᱟ ᱮᱱᱠᱷᱟᱱ ᱱᱚᱣᱟ ᱟᱵᱚ ᱥᱟᱱᱛᱟᱲᱤ ᱯᱟᱹᱨᱥᱤ ᱟᱵᱚ ᱴᱷᱮᱱ ᱦᱟᱨᱟᱼᱵᱩᱨᱩᱜᱼᱟ ᱥᱮ ᱡᱤᱭᱟᱹᱲ ᱦᱚᱸ ᱛᱟᱦᱮᱱᱟ ᱟᱨ ᱱᱚᱝᱠᱟ ᱠᱟᱛᱮᱫ ᱦᱚᱸ ᱱᱚᱣᱟ ᱯᱟᱹᱨᱥᱤ ᱵᱚᱱ ᱦᱟᱨᱟᱼᱵᱩᱨᱩ ᱫᱟᱲᱮᱭᱟᱜᱼᱟ